ᱤᱧᱟᱹᱜ ᱥᱮᱠᱮᱱ ᱯᱨᱚᱰᱟᱠᱴ ᱱᱮᱜᱮᱴᱤᱵᱷ ᱮᱠᱥᱯᱤᱨᱤᱭᱮᱥ ᱫᱚ ᱦᱩᱭᱩᱜ ᱠᱟᱱᱟ ᱤᱞᱮᱠᱴᱨᱚᱱᱤᱠᱥ ᱨᱮᱱᱟᱜ ᱦᱮᱰᱯᱷᱚᱱ ᱪᱮᱛᱟᱱ ᱨᱮ ᱤᱞᱮᱠᱴᱨᱚᱱᱤᱠᱥ ᱨᱮᱱᱟᱜ ᱦᱮᱰᱯᱷᱚᱱ ᱪᱮᱛᱟᱱ ᱨᱮ ᱱᱮᱜᱮᱴᱤᱵᱷ ᱥᱮ ᱵᱟᱹᱲᱤᱡ ᱯᱟᱦᱴᱷᱟ ᱫᱚ ᱟᱭᱢᱟ ᱞᱮᱠᱟ ᱢᱮᱱᱟᱜ ᱟᱠᱟᱫᱟ ᱦᱮᱰᱯᱷᱚᱱ ᱡᱮ ᱞᱮᱠᱟ ᱟᱵᱚᱣᱟᱜ ᱵᱩᱜᱤ ᱠᱟᱹᱢᱤᱭᱮᱫᱟᱭ ᱚᱱᱠᱟ ᱜᱮ ᱦᱮᱰᱯᱷᱚᱱ ᱵᱮᱵᱽᱦᱟᱨ ᱨᱮᱱᱟᱜ ᱱᱮᱜᱮᱴᱤᱵᱷ ᱥᱮ ᱵᱟᱹᱲᱤᱡ ᱯᱟᱦᱴᱟ ᱫᱚ ᱦᱩᱭᱩᱜ ᱠᱟᱱᱟ ᱟᱹᱰᱤ ᱡᱟᱹᱥᱛᱤ ᱦᱮᱰᱯᱷᱚᱱ ᱵᱮᱵᱽᱦᱟᱨ ᱛᱮᱫᱚ ᱵᱚᱦᱚᱜ ᱨᱮᱱᱟᱜ ᱱᱟᱨᱵᱷ ᱪᱮᱛᱟᱱ ᱨᱮ ᱯᱨᱮᱥᱟᱨ ᱯᱟᱲᱟᱣ ᱠᱟᱛᱮᱜᱮ ᱵᱚᱦᱚᱜ ᱦᱟᱹᱥᱩᱣᱟ ᱞᱩᱛᱩᱨ ᱨᱮᱱᱟᱜ ᱟᱸᱡᱚᱢ ᱯᱚᱨᱫᱟ ᱵᱟᱹᱲᱤᱡ ᱠᱟᱛᱮᱜ ᱞᱩᱛᱩᱨ ᱵᱟᱹᱲᱤᱡᱚᱜᱼᱟ

ᱦᱮᱰᱯᱷᱚᱱ ᱟᱹᱰᱤ ᱡᱟᱹᱥᱛᱤ ᱵᱮᱵᱽᱦᱟᱨ ᱛᱮᱫᱚ ᱢᱤᱫ ᱴᱮᱱ ᱦᱚᱲᱟᱜ ᱵᱚᱦᱚᱜ ᱵᱟᱹᱲᱤᱡ ᱠᱟᱛᱮᱜ ᱩᱱᱤ ᱫᱚ ᱯᱟᱜᱽᱨᱟ ᱥᱮ ᱯᱟᱹᱜᱽᱞᱤ ᱫᱟᱲᱮᱭᱟᱜᱼᱟᱭ ᱚᱱᱟᱛᱮ ᱦᱮᱰᱯᱷᱚᱱ ᱫᱚ ᱟᱹᱰᱤ ᱡᱟᱹᱥᱛᱤ ᱵᱮᱣᱦᱟᱨ ᱫᱚ ᱵᱟᱹᱲᱤᱡ ᱜᱮᱭᱟ